ᱤᱧ ᱨᱮᱱ ᱢᱤᱫᱴᱮᱡ ᱥᱟᱫᱚᱢᱮ ᱛᱟᱦᱮᱞᱮᱱᱟ ᱩᱱᱤ ᱫᱚ ᱠᱟᱹᱴᱤᱡ ᱠᱷᱚᱡ ᱜᱮᱧ ᱦᱟᱨᱟ ᱞᱮᱫᱮᱭᱟ ᱚᱱᱟ ᱞᱟᱹᱜᱤᱫ ᱛᱮ ᱩᱱᱤ ᱡᱟᱦᱟᱸ ᱛᱮᱜᱮᱧ ᱤᱫᱤᱭᱮᱭᱟ ᱚᱱᱛᱮ ᱜᱮᱭ ᱪᱟᱞᱟᱜᱼᱟ ᱟᱨ ᱤᱧᱟᱹᱜ ᱯᱟᱹᱛᱭᱟᱹᱣ ᱦᱮᱱᱟᱜ ᱛᱤᱧᱟᱹ ᱡᱮ ᱩᱱᱤ ᱫᱚ ᱡᱟᱦᱟᱸ ᱛᱮᱜᱮᱧ ᱤᱫᱤᱭᱮ ᱵᱟᱭ ᱜᱤᱰᱤ ᱠᱟᱭᱟ ᱚᱱᱮ ᱚᱱᱟ ᱞᱟᱹᱜᱤᱫ ᱤᱧ ᱫᱚ ᱤᱧ ᱨᱮᱱ ᱥᱟᱫᱚᱢᱤᱧ ᱯᱟᱹᱛᱭᱟᱹᱣᱟᱭᱟ